ᱵᱮᱝᱠᱨᱮ ᱨᱤᱱᱤᱧ ᱦᱟᱛᱟᱣ ᱞᱮᱫᱟ ᱦᱟᱛᱟᱣ ᱞᱤᱫᱟᱹᱧ ᱱᱤᱭᱟᱹ ᱠᱟᱨᱚᱱᱛᱮ ᱢᱟᱱᱮ ᱦᱟᱛᱟᱣ ᱞᱤᱫᱟᱹᱧ ᱫᱚᱥ ᱦᱟᱡᱟᱨ ᱴᱟᱠᱟ ᱠᱟᱨᱚᱱᱫᱚ ᱡᱮ ᱤᱧ ᱢᱮᱨᱚᱢᱤᱧ ᱠᱤᱨᱤᱧ ᱞᱮᱫᱮᱭᱟ ᱢᱮᱨᱚᱢ ᱠᱤᱨᱤᱧ ᱠᱟᱛᱮᱫ ᱢᱟᱱᱮ ᱠᱤᱪᱷᱩ ᱯᱩᱸᱡᱤ ᱞᱟᱹᱜᱤᱫ ᱯᱩᱸᱡᱤ ᱚᱱᱟ ᱯᱩᱸᱡᱤᱛᱮ ᱡᱮᱢᱚᱱ ᱯᱩᱸᱡᱤ ᱠᱟᱛᱮᱫ ᱯᱩᱸᱡᱤ ᱞᱟᱹᱜᱤᱫ ᱤᱧ ᱦᱟᱛᱟᱣ ᱞᱮᱫᱮᱭᱟ